ᱞᱟᱜᱟᱱ ᱠᱟᱹᱨᱤ ᱫᱚ ᱟᱵᱚᱣᱟᱜ ᱠᱟᱹᱢᱤᱦᱚᱨᱟ ᱨᱮ ᱟᱹᱰᱤ ᱜᱚᱲᱚᱥᱚᱯᱚᱦᱚᱫᱼᱮ ᱮᱢᱫᱟ ᱡᱮᱢᱚᱱ ᱠᱚᱢᱯᱤᱭᱩᱴᱟᱨ ᱠᱟᱴᱟ ᱱᱚᱣᱟ ᱞᱟᱹᱴᱩ ᱳᱡᱚᱱ ᱡᱤᱱᱤᱥ ᱦᱚᱸ ᱢᱤᱫ ᱫᱚᱢ ᱠᱩᱴᱩᱢ ᱞᱟᱫᱮ ᱠᱟᱛᱮᱫ ᱥᱚᱴᱷᱤᱠ ᱳᱡᱚᱱᱮ ᱟᱢᱮ ᱮᱢᱟᱫᱟᱲᱮᱭᱟᱢ ᱠᱟᱱᱟ ᱚᱱᱠᱟ ᱞᱮᱠᱟᱛᱮ ᱠᱟᱹᱢᱤ ᱠᱚ ᱟᱹᱰᱤ ᱟᱹᱰᱤ ᱥᱚᱦᱞᱮ ᱜᱮ ᱦᱩᱭᱩᱜᱚᱜ ᱠᱟᱱᱟ ᱟᱨ ᱡᱮᱢᱚᱱ ᱢᱳᱵᱟᱭᱤᱞ ᱵᱚᱱ ᱱᱚᱣᱟ ᱥᱟᱺᱜᱤᱧ ᱨᱮᱱ ᱦᱚᱲ ᱥᱚᱸᱜᱮ ᱵᱷᱟᱵᱽ ᱟᱫᱟᱱᱼᱯᱨᱚᱫᱟᱱ ᱵᱩᱜᱤ ᱵᱟᱹᱲᱤᱡ ᱟᱹᱰᱤ ᱥᱚᱦᱚᱡᱽ ᱛᱮ ᱮ ᱦᱩᱭᱩᱜᱚᱜ ᱠᱟᱱᱟ ᱨᱮᱹᱞ ᱴᱤᱠᱤᱴ ᱴᱨᱮᱹᱱ ᱴᱤᱠᱤᱴ ᱵᱟᱥ ᱴᱤᱠᱤᱴ ᱱᱚᱣᱟ ᱠᱚ ᱵᱩᱠᱤᱝ ᱚᱜ ᱠᱟᱱᱟ